ᱤᱧ ᱡᱟᱦᱟᱸ ᱵᱳᱴ ᱥᱮ ᱞᱟᱹᱣᱠᱟᱹᱧ ᱨᱮ ᱫᱮᱡᱚᱜ ᱤᱧ ᱠᱩᱥᱤᱭᱟᱜᱼᱟ ᱚᱱᱟ ᱫᱚ ᱦᱩᱭᱩᱜ ᱠᱟᱱᱟ ᱯᱷᱟᱹᱱᱥᱤ ᱪᱮᱫᱟᱜ ᱥᱮ ᱚᱱᱟ ᱨᱮ ᱫᱮᱡ ᱠᱟᱛᱮᱫ ᱡᱟᱦᱟᱸ ᱨᱟᱹᱥᱠᱟᱹᱧ ᱧᱟᱢ ᱟᱠᱟᱫᱟ ᱢᱮᱱ ᱫᱚ ᱤᱧ ᱡᱟᱦᱟᱸ ᱨᱟᱹᱥᱠᱟᱹᱧ ᱧᱟᱢ ᱟᱠᱟᱫᱟ ᱤᱧ ᱞᱟᱹᱜᱤᱫ ᱛᱮ ᱟᱹᱰᱤ ᱜᱮ ᱡᱟᱹᱣ ᱟᱠᱟᱱᱟ ᱤᱱᱟᱹ ᱥᱟᱶᱛᱮ ᱱᱚᱣᱟ ᱯᱷᱟᱹᱱᱥᱤ ᱨᱮ ᱫᱚ ᱫᱮᱡ ᱠᱟᱛᱮᱫ ᱜᱚᱴᱟ ᱢᱩᱠᱩᱴᱢᱩᱱᱤᱯᱩᱨ ᱰᱮᱢ ᱤᱧ ᱫᱟᱬᱟ ᱫᱟᱲᱮ ᱟᱠᱟᱫᱼᱟ ᱥᱮᱧ ᱧᱮᱞ ᱫᱟᱲᱮ ᱟᱠᱟᱫᱼᱟ ᱚᱱᱟ ᱛᱮ ᱯᱷᱟᱹᱱᱥᱤ ᱨᱮ ᱫᱮᱡ ᱫᱚ ᱟᱹᱰᱤ ᱠᱩᱥᱤ ᱨᱟᱹᱥᱠᱟᱹᱧ ᱟᱴᱠᱟᱨ ᱟᱠᱟᱫᱟ